ᱦᱳᱭ ᱱᱚᱣᱟ ᱱᱮᱛᱟᱨ ᱥᱟᱹᱨᱤ ᱠᱟᱛᱷᱟ ᱠᱟᱱᱟ ᱱᱮᱛᱟᱨ ᱜᱤᱫᱽᱨᱟᱹ ᱪᱮᱫ ᱵᱟᱝ ᱢᱟᱨᱟᱝ ᱦᱚᱲ ᱦᱚᱸ ᱢᱳᱵᱟᱭᱤᱞ ᱥᱠᱨᱤᱱ ᱪᱟᱦᱮ ᱞᱮᱯᱴᱚᱯ ᱨᱮ ᱜᱮ ᱰᱷᱮᱨ ᱴᱟᱭᱤᱢ ᱵᱚᱱ ᱵᱤᱛᱟᱹᱣᱮᱜᱼᱟ ᱢᱟᱱᱮ ᱯᱷᱤᱞᱰ ᱠᱷᱚᱱᱟᱜ ᱢᱟᱱᱮ ᱡᱟᱦᱟᱸ ᱛᱟᱵᱚᱱ ᱵᱟᱠᱚ ᱢᱮᱱᱟ ᱥᱟᱹᱜᱟᱹᱭ ᱵᱚᱞ ᱮᱱᱮᱡ ᱢᱟᱱᱮ ᱜᱚᱰᱟ ᱨᱮᱜᱮ ᱠᱚ ᱮᱱᱮᱡ ᱥᱮ ᱵᱟᱝ ᱠᱤᱨᱠᱮᱴ ᱠᱚ ᱜᱚᱰᱟ ᱨᱮᱜᱮ ᱠᱚ ᱮᱱᱮᱡ ᱚᱱᱟ ᱡᱤᱱᱤᱥ ᱠᱚ ᱱᱮᱛᱟᱨ ᱵᱚᱱ ᱠᱚᱢ ᱤᱫᱤᱭᱮᱜᱼᱟ ᱜᱤᱫᱽᱨᱟᱹ ᱦᱚᱸᱠᱚ ᱠᱚᱢ ᱤᱫᱤᱭᱮᱜᱼᱟ ᱡᱟᱦᱟᱱᱟᱜ ᱡᱤᱱᱤᱥ ᱟᱠᱚ ᱠᱚ ᱪᱮᱫᱚᱜ ᱠᱟᱱᱟ ᱢᱳᱵᱟᱭᱤᱞ ᱠᱷᱚᱱᱟᱜ ᱜᱮᱠᱚ ᱪᱮᱫᱚᱜ ᱠᱟᱱᱟ ᱢᱳᱵᱟᱭᱤᱞ ᱨᱮᱜᱮ ᱠᱤᱨᱠᱮᱴ ᱠᱚᱜᱮ ᱮᱱᱮᱡ ᱠᱟᱱᱟ ᱢᱳᱵᱟᱭᱤᱞ ᱨᱮᱜᱮ ᱵᱚᱞ ᱠᱚ ᱮᱱᱮᱡ ᱠᱟᱱᱟ ᱢᱟᱱᱮ ᱡᱚᱛᱚᱣᱟᱜ ᱡᱤᱱᱤᱥ ᱢᱳᱵᱟᱭᱤᱞ ᱨᱮᱜᱮ ᱟᱠᱚ ᱢᱟᱱᱮ ᱥᱮᱞᱯᱷ ᱫᱮ ᱵᱟᱦᱨᱮ ᱪᱟᱞᱟᱣ ᱠᱟᱛᱮᱧ ᱠᱨᱤᱠᱮᱴ ᱚᱱᱮ ᱜᱚᱰᱟ ᱨᱮᱞᱮ ᱮᱱᱮᱡᱼᱟ ᱚᱱᱠᱟᱱ ᱢᱟᱱᱮ ᱵᱟᱠᱚ ᱨᱟᱹᱥᱠᱟᱹᱜ ᱠᱟᱱᱟ ᱰᱷᱮᱨ ᱪᱤᱠᱟᱹᱛᱮ ᱢᱳᱵᱟᱭᱤᱞ ᱨᱮ ᱚᱱᱠᱟᱱ ᱡᱤᱱᱤᱥ ᱢᱮᱱᱟᱜᱼᱟ ᱢᱟᱱᱮ ᱢᱤᱫᱴᱤᱡ ᱵᱟᱠᱚ ᱢᱮᱱᱟ ᱞᱚᱵᱷᱟᱣᱱᱟ ᱡᱤᱱᱤᱥ ᱦᱤᱱᱫᱤ ᱛᱮᱠᱚ ᱢᱮᱱ ᱢᱟᱱᱮ ᱟᱹᱵᱤᱱ ᱥᱠᱨᱤᱱ ᱥᱮ ᱢᱟᱱᱮ ᱢᱮᱫ ᱛᱤᱵᱤᱱ ᱧᱮᱞᱟ ᱚᱱᱟ ᱡᱤᱱᱤᱥ ᱟᱡ ᱮ ᱚᱨ ᱫᱚᱦᱚᱭᱮᱫ ᱵᱮᱱᱟᱭ ᱢᱟᱱᱮ ᱟᱡ ᱴᱷᱮᱱ ᱢᱟᱱᱮ ᱢᱤᱫᱴᱤᱡ ᱵᱟᱠᱚ ᱢᱟᱱᱮ ᱪᱩᱢᱵᱚᱠ ᱞᱮᱠᱟ ᱞᱟᱴᱷᱟ ᱭᱮᱫ ᱵᱤᱱᱟᱭ ᱟᱹᱵᱤᱱ ᱚᱱᱟ ᱪᱷᱟᱰᱟ ᱠᱟᱛᱮᱫ ᱵᱟᱦᱨᱮ ᱵᱟᱭ ᱪᱟᱞᱟᱜ ᱥᱟᱱᱟ ᱵᱮᱱᱟ ᱢᱚᱱᱮ ᱮᱴᱟᱜ ᱥᱮᱫ ᱜᱮ ᱵᱟᱭ ᱫᱟᱹᱲᱟᱭ ᱛᱟᱹᱵᱤᱱ ᱱᱮᱛᱟᱨ ᱨᱮᱱ ᱟᱭᱳ ᱵᱟᱵᱟ ᱦᱚᱸ ᱪᱮᱫ ᱵᱮᱱ ᱢᱮᱱᱟ ᱢᱟᱱᱮ ᱟᱠᱚ ᱦᱚᱸ ᱴᱮᱠᱱᱳᱞᱚᱡᱤ ᱥᱟᱞᱟᱜ ᱚᱱᱠᱟ ᱠᱚ ᱡᱩᱲᱟᱹᱣ ᱟᱠᱟᱱᱟ ᱛᱮ ᱢᱟᱱᱮ ᱤᱭᱟᱹ ᱛᱚ ᱜᱷᱟᱱᱮ ᱞᱮᱛᱟᱲ ᱟᱡ ᱴᱷᱮᱱ ᱢᱳᱵᱟᱭᱤᱞ ᱛᱟᱦᱮᱱ ᱠᱟᱱᱟ ᱞᱮᱯᱴᱚᱯ ᱛᱟᱦᱮᱱ ᱠᱟᱱᱟ ᱥᱮ ᱟᱭᱯᱮᱰ ᱛᱟᱦᱮᱱ ᱠᱟᱱᱟ ᱢᱟᱱᱮ ᱴᱮᱠᱱᱳᱞᱚᱡᱤ ᱥᱟᱞᱟᱜ ᱟᱭᱳ ᱵᱟᱵᱟ ᱡᱩᱫᱤ ᱜᱷᱟᱱᱮ ᱜᱷᱟᱱᱮᱢ ᱢᱟᱱᱮ ᱥᱩᱨᱨᱮᱢ ᱛᱟᱦᱮᱱᱟ ᱡᱮ ᱢᱳᱵᱟᱭᱤᱞᱮᱢ ᱪᱟᱞᱟᱣᱮᱜᱼᱟ ᱡᱟᱦᱟᱱ ᱪᱮᱱᱮᱞ ᱜᱮᱢ ᱧᱮᱞᱮᱜᱼᱟ ᱤᱭᱩᱴᱤᱭᱩᱵᱽ ᱮᱢ ᱧᱮᱞᱮᱜᱼᱟ ᱥᱮ ᱢᱳᱵᱟᱭᱤᱞ ᱨᱮ ᱯᱷᱤᱞᱢ ᱮᱢ ᱧᱮᱞᱮᱜᱼᱟ ᱥᱮ ᱞᱮᱯᱴᱚᱯ ᱨᱮᱵᱮᱱ ᱠᱟᱹᱢᱤ ᱠᱟᱱᱟ ᱠᱷᱟᱱ ᱫᱚ ᱜᱤᱫᱽᱨᱟᱹ ᱦᱚᱸ ᱵᱟᱹᱭ ᱵᱟᱹᱭ ᱛᱮ ᱚᱱᱟ ᱡᱤᱱᱤᱥ ᱜᱮ ᱯᱟᱹᱨᱠᱟᱹᱜ ᱠᱟᱱᱟᱭ ᱩᱱᱤ ᱦᱚᱸ ᱢᱟᱱᱮ ᱧᱟᱢ ᱟᱭᱠᱮ ᱫᱮ ᱤᱧ ᱟᱭᱳ ᱵᱟᱵᱟ ᱠᱤ ᱱᱚᱣᱟ ᱠᱤᱱ ᱠᱚᱨᱟᱣ ᱮᱫᱟ ᱠᱷᱟᱱ ᱜᱤᱫᱽᱨᱟᱹ ᱦᱚᱸ ᱚᱱᱟ ᱡᱤᱱᱤᱥ ᱪᱮᱫᱮᱜᱼᱟ ᱟᱨ ᱟᱠᱟᱨᱮ ᱪᱮᱫᱮᱜ ᱟᱭ ᱚᱱᱟ ᱪᱟᱦᱮ ᱵᱟᱹᱭ ᱵᱟᱹᱭᱛᱮ ᱜᱤᱫᱽᱨᱟᱹ ᱠᱚ ᱯᱟᱹᱨᱠᱟᱹᱜ ᱠᱟᱱᱟ ᱯᱟᱨᱠᱟᱹᱜ ᱠᱟᱱ ᱠᱷᱟᱱ ᱫᱚ ᱵᱟᱦᱨᱮ ᱵᱟᱨᱦᱮ ᱢᱟᱱᱮ ᱟᱵᱚᱣᱟᱜ ᱥᱟᱨᱟᱣᱩᱱᱰᱤᱝ ᱥᱟᱞᱟᱜ ᱩᱱᱠᱩ ᱟᱠᱚᱣᱟᱜ ᱢᱟᱱᱮ ᱪᱮᱫ ᱠᱚ ᱢᱮᱱᱟ ᱥᱟᱹᱜᱟᱹᱭ ᱠᱚᱠᱚ ᱨᱟᱹᱯᱩᱫᱮᱜᱼᱟ ᱢᱟᱱᱮ ᱫᱮ ᱫᱟᱹᱧ ᱜᱚᱰᱟ ᱥᱮᱫ ᱨᱮᱧ ᱱᱤᱛᱳᱜ ᱫᱚ ᱫᱩ ᱜᱷᱚᱱᱴᱟ ᱜᱚᱰᱟ ᱥᱮᱫ ᱨᱮᱧ ᱮᱱᱮᱡ ᱡᱚᱝᱟ ᱢᱮᱱᱛᱮᱫ ᱫᱚ ᱚᱱᱟ ᱫᱚ ᱵᱟᱝᱟ ᱚᱱᱟ ᱠᱚ ᱢᱟᱲᱟᱝ ᱫᱚ ᱟᱞᱮ ᱡᱟᱦᱟᱸ ᱜᱤᱫᱽᱨᱟᱹ ᱡᱚᱦᱚᱜ ᱞᱮ ᱛᱟᱦᱮᱸ ᱞᱮᱱᱟ ᱩᱱ ᱡᱚᱦᱚᱜ ᱢᱟ ᱢᱳᱵᱟᱭᱤᱞ ᱠᱚᱢᱟ ᱵᱟᱭ ᱛᱟᱦᱮᱸ ᱞᱮᱱ ᱩᱱ ᱥᱚᱢᱚᱭ ᱫᱚ ᱜᱚᱰᱟ ᱨᱮᱜᱮ ᱡᱟᱦᱟᱱᱟᱜ ᱡᱤᱱᱤᱥᱮᱢ ᱮᱱᱮᱡ ᱠᱟᱱᱟ ᱜᱚᱰᱟ ᱨᱮᱜᱮ ᱡᱷᱚᱛᱚᱣᱟᱜ ᱡᱤᱱᱤᱥᱮᱢ ᱪᱮᱫᱚᱜ ᱠᱟᱱᱟ ᱚᱱᱟᱛᱮᱠᱚ ᱢᱮᱱᱟ ᱜᱤᱫᱽᱨᱟᱹ ᱡᱩᱫᱤ ᱫᱟᱹᱲ ᱵᱟᱲᱟᱭ ᱠᱷᱟᱱ ᱫᱚᱭ ᱦᱚᱲᱢᱚ ᱠᱚᱛᱟᱭ ᱠᱮᱴᱮᱡ ᱪᱟᱵᱟᱜᱼᱟ ᱱᱮᱛᱟᱨ ᱢᱟ ᱜᱤᱫᱽᱨᱟᱹ ᱠᱚ ᱢᱳᱵᱟᱭᱤᱞ ᱨᱮᱜᱮ ᱠᱚ ᱧᱮᱞ ᱧᱮᱞ ᱛᱮᱠᱚ ᱯᱟᱹᱨᱠᱟᱹᱜ ᱠᱟᱱᱟ ᱢᱮᱱᱠᱷᱟᱱ ᱫᱚ ᱤᱭᱟᱹ ᱛᱚ ᱢᱮᱫ ᱠᱚ ᱛᱟᱠᱚ ᱚᱱᱠᱟ ᱪᱚᱥᱢᱟ ᱦᱩᱰᱤᱧ ᱨᱮᱜᱮ ᱪᱚᱥᱢᱟ ᱠᱚᱠᱚ ᱦᱚᱨᱚᱜᱮᱜᱼᱟ ᱢᱟᱱᱮ ᱟᱸᱠᱷ ᱨᱮᱱᱟᱜ ᱢᱮᱫ ᱨᱮᱱᱟᱜ ᱠᱳᱣᱟᱞᱤᱴᱤ ᱛᱟᱠᱚ ᱠᱚᱢ ᱤᱫᱤᱜ ᱠᱟᱱᱟ ᱟᱹᱣᱨᱤ ᱨᱮᱜᱮ ᱢᱟᱱᱮ ᱫᱩᱭ ᱛᱤᱱ ᱥᱟᱞ ᱯᱟᱸᱪ ᱥᱟᱞ ᱦᱩᱭ ᱨᱮᱜᱮ ᱪᱚᱥᱢᱟ ᱠᱚᱠᱚ ᱦᱚᱨᱚᱜᱮᱜᱼᱟ ᱜᱤᱫᱽᱨᱟᱹ ᱵᱟᱹᱭ ᱵᱟᱹᱭᱛᱮ ᱢᱟᱱᱮ ᱱᱚᱣᱟ ᱢᱟᱱᱮ ᱥᱠᱨᱤᱱ ᱴᱟᱭᱤᱢ ᱫᱚ ᱞᱤᱢᱤᱴᱮᱰ ᱦᱩᱭᱩᱜ ᱟᱹᱰᱤᱜᱟᱱ ᱚᱱᱠᱟᱱᱟᱜ ᱢᱟᱱᱮ ᱢᱳᱵᱟᱭᱤᱞ ᱨᱮ ᱯᱷᱤᱪᱟᱨᱥ ᱛᱟᱦᱮᱱᱟ ᱠᱤ ᱱᱤᱱᱟᱹᱜ ᱴᱟᱭᱤᱢ ᱠᱮ ᱵᱟᱫᱽ ᱚᱴᱳᱢᱮᱴᱤᱠᱞᱤ ᱟᱢᱟᱜ ᱢᱳᱵᱟᱭᱤᱞ ᱵᱟᱭ ᱪᱟᱞᱟᱜᱼᱟ ᱜᱤᱫᱽᱨᱟᱹ ᱚᱴᱳᱢᱮᱴᱤᱠᱞᱤ ᱛᱟᱭᱱᱚᱢ ᱵᱟᱦᱨᱮ ᱥᱮᱫ ᱚᱰᱚᱠ ᱦᱩᱭᱟᱭᱟ ᱡᱮ ᱢᱳᱵᱟᱭᱤᱞ ᱠᱟᱹᱢᱤ ᱵᱟᱭ ᱠᱟᱹᱢᱤ ᱠᱷᱟᱱ ᱫᱚ ᱟᱨ ᱪᱮᱫ ᱮ ᱪᱤᱠᱟᱹᱭᱟ ᱡᱚᱴᱟᱣᱮᱢᱮ ᱫᱮᱞᱟ ᱵᱟᱨᱦᱮ ᱡᱚᱵᱚᱨ ᱡᱚᱥᱛᱤ ᱤᱫᱤᱭᱮᱢᱮ ᱵᱟᱨᱦᱮ ᱥᱮᱫ ᱨᱮ ᱯᱟᱨᱠ ᱥᱮᱫ ᱨᱮ ᱤᱫᱤᱭᱮᱢᱮ ᱯᱟᱨᱠ ᱥᱮᱫ ᱨᱮ ᱮᱱᱮᱡ ᱟᱭ ᱜᱚᱰᱟ ᱢᱮᱱᱟᱜ ᱠᱷᱟᱱ ᱜᱚᱰᱟ ᱥᱮᱫ ᱨᱮ ᱤᱫᱤᱭᱮᱢᱮ ᱛᱟᱲᱟᱢ ᱦᱚᱪᱚᱭᱮᱢᱮ ᱢᱤᱫ ᱫᱷᱟᱣ ᱜᱟᱱ ᱫᱟᱹᱲ ᱦᱚᱪᱚᱭᱮᱢᱮ ᱥᱮᱛᱟᱜ ᱠᱷᱚᱱᱟᱜ ᱟᱞᱚᱢ ᱧᱮᱞ ᱦᱚᱪᱚᱭᱮᱭᱟ ᱢᱳᱵᱟᱭᱤᱞ ᱯᱟᱹᱨᱠᱟᱹᱣᱮᱢᱮ ᱥᱮᱛᱟᱜ ᱠᱟᱹᱴᱤᱡ ᱫᱮᱞᱟ ᱫᱟᱹᱲᱞᱟᱝ ᱪᱟᱞᱟᱜᱼᱟ ᱛᱮᱦᱮᱧ ᱫᱚ ᱮᱠ ᱨᱟᱣᱩᱱᱰ ᱜᱚᱰᱟᱞᱟᱝ ᱫᱟᱹᱲᱟ ᱵᱚᱞ ᱠᱚ ᱠᱤᱨᱤᱧ ᱟᱠᱚᱯᱮ ᱵᱚᱞ ᱮᱱᱮᱡ ᱠᱚ ᱛᱷᱤᱭᱟᱹ ᱧᱚᱜ ᱦᱚᱪᱚᱭᱮᱯᱮ ᱵᱟᱹᱭ ᱵᱟᱹᱭᱛᱮ ᱵᱟᱦᱨᱮ ᱥᱟᱞᱟᱜ ᱢᱟᱱᱮ ᱠᱟᱱᱮᱠᱴᱤᱝ ᱫᱚᱦᱚ ᱫᱚᱨᱠᱟᱨ ᱠᱟᱱᱟ ᱵᱟᱠᱷᱟᱱ ᱫᱚ ᱟᱹᱰᱤ ᱜᱟᱱ ᱰᱤᱢᱮᱨᱤᱴ ᱦᱩᱭᱩᱜᱼᱟ ᱛᱟᱭᱚᱢ ᱜᱤᱫᱟᱹᱨ ᱛᱟᱭᱚᱢ ᱛᱮ ᱢᱳᱵᱟᱭᱤᱞ ᱥᱟᱞᱟᱜ ᱢᱟᱢ ᱡᱟᱦᱟᱱᱟᱜ ᱮᱢ ᱪᱮᱫᱚᱜ ᱜᱮᱭᱟ ᱞᱮᱠᱤᱱ ᱦᱚᱲᱢᱚ ᱠᱷᱟᱹᱛᱤᱨ ᱛᱮ ᱢᱟᱱᱮ ᱢᱳᱵᱟᱭᱤᱞ ᱠᱷᱚᱱᱟᱜ ᱩᱰᱩᱠ ᱠᱟᱛᱮᱫ ᱵᱟᱦᱨᱮ ᱢᱟᱱᱮ ᱯᱷᱤᱞᱰ ᱨᱮᱫᱚ ᱟᱹᱰᱤ ᱡᱤᱱᱤᱥ ᱟᱹᱰᱤ ᱡᱳᱨᱫᱟᱨ ᱫᱚᱨᱠᱟᱨ ᱠᱟᱱᱟ